ᱦᱮᱸ ᱢᱮᱱᱫᱟᱞᱤᱧ ᱟᱯᱮ ᱥᱮᱫ ᱫᱟᱬᱟᱱ ᱡᱟᱭᱜᱟ ᱪᱮᱫ ᱪᱮᱫ ᱢᱮᱱᱟᱜᱼᱟ ᱦᱩᱸ ᱦᱮᱸᱛᱚ ᱚᱱᱟ ᱜᱮᱞᱤᱧ ᱞᱟᱹᱭᱫᱟ ᱤᱱᱟᱹᱠᱷᱟᱱ ᱫᱟᱬᱟᱱᱞᱮ ᱪᱟᱞᱟᱜᱼᱟ ᱦᱮᱸ ᱦᱮᱸᱛᱚ ᱴᱷᱤᱠᱜᱮᱭᱟ ᱢᱟ ᱛᱟᱦᱞᱮ ᱞᱤᱧ ᱫᱚᱦᱚᱭᱫᱟ